ᱟᱵᱚ ᱥᱟᱱᱛᱟᱞ ᱥᱚᱢᱟᱡ ᱨᱮᱱ ᱠᱟᱹᱴᱤᱡ ᱠᱟᱹᱴᱤᱡ ᱠᱩᱲᱤ ᱠᱚᱲᱟ ᱜᱤᱫᱽᱨᱟᱹ ᱪᱮᱠᱟ ᱟᱵᱚᱣᱟᱜ ᱯᱚᱨᱚᱵ ᱯᱟᱹᱞᱤ ᱟᱭᱢᱟ ᱨᱚᱠᱚᱢ ᱵᱚᱸᱜᱟ ᱵᱩᱨᱩ ᱚᱱᱟ ᱪᱮᱠᱟᱵᱚᱱ ᱪᱮᱫ ᱫᱟᱲᱮ ᱟᱠᱚᱣᱟ ᱱᱚᱶᱟ ᱫᱚᱵᱚᱱ ᱪᱮᱫ ᱫᱟᱲᱮ ᱟᱠᱚᱣᱟ ᱱᱩᱠᱩ ᱜᱤᱫᱽᱨᱟᱹ ᱠᱩᱲᱤ ᱠᱚᱲᱟ ᱡᱚᱫᱤ ᱟᱵᱚ ᱡᱚᱛᱚᱨᱚᱠᱚᱢ ᱟᱠᱷᱟᱲᱟᱨᱮ ᱥᱮ ᱯᱚᱨᱚᱵ ᱨᱮ ᱥᱮ ᱵᱚᱸᱜᱟ ᱵᱩᱨᱩ ᱨᱮᱵᱚᱱ ᱥᱮᱞᱮᱫ ᱫᱟᱲᱮ ᱟᱠᱚᱣᱟ ᱱᱚᱝᱠᱟ ᱠᱷᱚᱱ ᱜᱮᱵᱚᱱ ᱪᱮᱫ ᱫᱟᱲᱮ ᱟᱠᱚᱣᱟ ᱟᱨ ᱱᱚᱶᱟ ᱫᱚ ᱦᱩᱭᱩᱜ ᱠᱟᱱᱟ ᱜᱚᱜᱚ ᱵᱟᱵᱟ ᱡᱚᱫᱤ ᱟᱠᱚᱨᱮᱱ ᱜᱤᱫᱽᱨᱟᱹ ᱜᱚᱞᱯᱷᱚ ᱞᱮᱠᱟᱠᱚ ᱞᱟᱹᱭ ᱟᱠᱚᱣᱟ ᱡᱮ ᱵᱟᱦᱟ ᱫᱚ ᱪᱮᱫ ᱠᱟᱱᱟ ᱥᱚᱦᱚᱨᱟᱭ ᱫᱚ ᱪᱮᱫ ᱠᱟᱱᱟ ᱱᱚᱶᱟ ᱠᱚᱨᱮᱫᱚ ᱪᱮᱫ ᱠᱚ ᱪᱤᱠᱟᱹᱭᱟ ᱪᱮᱫ ᱪᱮᱫ ᱠᱚ ᱠᱟᱹᱢᱤ ᱢᱮᱱᱟᱜ ᱟ ᱱᱚᱝᱠᱟ ᱡᱚᱫᱤ ᱞᱟᱹᱭ ᱦᱩᱭᱩᱜ ᱟ ᱛᱟᱦᱚᱞᱮ ᱟᱵᱚᱨᱮᱱ ᱜᱤᱫᱽᱨᱟᱹ ᱠᱚ ᱥᱮ ᱠᱟᱹᱴᱤᱡ ᱠᱟᱹᱴᱤᱡ ᱠᱩᱲᱤ ᱠᱚᱲᱟ ᱱᱮᱛᱟᱨ ᱠᱚ ᱠᱩᱲᱤ ᱠᱚᱲᱟ ᱜᱤᱫᱽᱨᱟᱹ ᱚᱱᱠᱟ ᱠᱟᱛᱮᱫ ᱜᱮᱠᱚ ᱪᱮᱫ ᱫᱟᱲᱮᱭᱟᱜᱼᱟ